ᱵᱷᱤᱱᱟᱹ ᱦᱤᱸᱥᱤᱫ ᱦᱚᱭ ᱨᱮᱫᱚ ᱞᱚᱞᱚ ᱞᱮᱠᱟ ᱛᱮᱫᱚ ᱟᱵᱚ ᱵᱚ ᱵᱮᱵᱚᱦᱟᱨ ᱫᱟᱲᱮᱜᱼᱟ ᱡᱟᱦᱟᱸ ᱫᱷᱚᱨᱚᱱ ᱨᱮ ᱪᱮᱫ ᱞᱮᱠᱟᱱᱟᱜ ᱠᱤᱪᱨᱤᱪ ᱦᱚᱨᱚᱜ ᱠᱟᱛᱮ ᱛᱟᱦᱮᱸ ᱜᱟᱱᱚᱜᱼᱟ ᱡᱟᱛᱮ ᱩᱫᱽᱜᱟᱹᱨ ᱵᱟᱝ ᱦᱩᱭᱩᱜ ᱛᱟᱵᱚᱱ ᱢᱟ ᱩᱫᱽᱜᱟᱹᱨ ᱫᱟᱜ ᱡᱮᱢᱚᱱ ᱛᱩᱫᱩᱜ ᱛᱟᱵᱚᱱ ᱢᱟ ᱚᱱᱟ ᱞᱮᱠᱟᱛᱮ ᱵᱟᱪᱷᱟᱣ ᱠᱟᱛᱮ ᱟᱸᱜᱽᱨᱚᱵ ᱠᱚ ᱦᱚᱨᱚᱜ ᱦᱩᱭᱩᱜᱼᱟ ᱟᱨ ᱨᱮᱭᱟᱲ ᱞᱮᱠᱟ ᱛᱮᱫᱚ ᱜᱚᱨᱚᱢ ᱟᱸᱜᱽᱨᱚᱵ ᱡᱮᱢᱚᱱ ᱥᱩᱭᱮᱴᱟᱨ ᱥᱩᱭᱮᱴᱟᱨ ᱥᱮᱸᱜᱮᱞ ᱨᱮᱱᱟᱜ ᱟᱸᱪ ᱚᱱᱟᱜᱮ ᱫᱚ ᱵᱮᱵᱚᱦᱟᱨᱟ ᱡᱟᱛᱮ ᱨᱮᱭᱟᱲ ᱟᱵᱚ ᱵᱟᱝ ᱞᱟᱜᱟᱣ ᱟᱵᱚᱱ ᱞᱟᱹᱜᱤᱫ ᱛᱮ ᱨᱮᱭᱟᱲ ᱵᱟᱝ ᱞᱟᱜᱟᱣ ᱟᱵᱚᱱ ᱞᱟᱹᱜᱤᱫ ᱛᱮᱜᱮ ᱚᱱᱟ ᱠᱚᱵᱚᱱ ᱤᱭᱟᱹᱭᱟ ᱵᱮᱵᱚᱦᱟᱨᱟ ᱟᱨ ᱢᱟᱫᱟ ᱠᱚ ᱵᱟᱝ ᱧᱟᱢ ᱞᱟᱹᱜᱤᱫ ᱛᱮ ᱚᱱᱟ ᱵᱚᱱ ᱵᱮᱵᱚᱦᱟᱨᱟ ᱟᱨ ᱞᱚᱞᱚ ᱨᱮᱭᱟᱜ ᱟᱨ ᱢᱤᱫᱴᱮᱱ ᱫᱚ ᱦᱩᱭᱩᱜ ᱠᱟᱱᱟ ᱮᱹᱥᱤ ᱦᱟᱣᱟ ᱨᱮ ᱯᱷᱟᱠᱟ ᱫᱟᱨᱮ ᱵᱩᱴᱟᱹᱨᱮ ᱦᱚᱭ ᱟᱹᱰᱤ ᱵᱮᱥᱜᱮ ᱵᱩᱡᱷᱟᱹᱜᱼᱟ ᱛᱚ ᱚᱸᱰᱮ ᱵᱚ ᱪᱟᱞᱟᱣ ᱞᱮᱱᱠᱷᱟᱱ ᱫᱚ ᱟᱹᱰᱤ ᱵᱮᱥ ᱜᱮ ᱟᱴᱠᱟᱨᱚᱜᱼᱟ